ᱵᱤᱨᱵᱷᱩᱢ ᱡᱮᱞᱟᱨᱮ ᱢᱚᱦᱟᱢᱟᱨᱤ ᱦᱩᱭᱞᱮᱱᱠᱷᱟᱱ ᱯᱚᱛᱷᱚᱢ ᱨᱮ ᱮᱢᱵᱩᱞᱮᱱᱥ ᱟᱹᱜᱩ ᱠᱟᱛᱮᱫ ᱩᱱᱤ ᱫᱚ ᱦᱚᱥᱯᱤᱴᱟᱞ ᱨᱮ ᱤᱫᱤ ᱦᱩᱭᱩᱜ ᱟ ᱛᱟᱨᱯᱚᱨ ᱚᱸᱰᱮ ᱩᱱᱤ ᱪᱤᱠᱤᱛᱥᱟ ᱦᱩᱭᱩᱜ ᱛᱟᱭᱟ ᱟᱨ ᱥᱚᱨᱠᱟᱨᱤ ᱦᱚᱥᱯᱤᱴᱟᱞ ᱡᱚᱫᱤᱭ ᱪᱟᱞᱟᱣᱮᱱ ᱛᱟᱦᱚᱞᱮ ᱠᱷᱟᱱ ᱚᱸᱰᱮ ᱫᱚ ᱡᱚᱛᱚᱜᱤ ᱯᱷᱨᱤᱛᱮ ᱵᱮᱵᱚᱥᱛᱟ ᱢᱮᱱᱟᱜ ᱟᱠᱟᱫᱟ ᱟᱨ ᱛᱟᱦᱮᱸ ᱛᱷᱮᱠᱮ ᱠᱷᱟᱣᱟ ᱫᱟᱣᱟ ᱥᱚᱵ ᱠᱤᱪᱷᱩᱭ ᱨᱟᱱ ᱛᱷᱮᱠᱮ ᱡᱚᱛᱚᱜᱤ ᱯᱷᱨᱤᱛᱮ ᱵᱮᱵᱚᱥᱛᱟ ᱢᱮᱱᱟᱜ ᱟᱠᱟᱫᱟ ᱟᱨ ᱵᱮᱥᱤᱨᱵᱷᱟᱜ ᱦᱚᱲ ᱦᱚᱥᱯᱤᱴᱟᱞ ᱨᱮᱜᱮᱠᱚ ᱵᱷᱚᱨᱥᱟᱜ ᱟ ᱟᱨ ᱠᱚᱵᱷᱤᱰ ᱢᱚᱦᱟᱢᱟᱨᱤ ᱪᱚᱞᱟᱠᱟᱞᱤᱱ ᱫᱚ ᱟᱭᱢᱟ ᱴᱨᱤᱴᱢᱮᱱ ᱦᱩᱭ ᱟᱠᱟᱱᱟ ᱟᱨ ᱟᱭᱢᱟᱦᱚᱲ ᱟᱞᱟᱫᱟ ᱠᱚ ᱫᱚᱦᱚᱞᱮᱫ ᱠᱚᱣᱟ